ᱵᱟᱜᱟᱱ ᱮᱛᱚᱦᱚᱵ ᱫᱚ ᱦᱩᱭᱩᱜ ᱠᱟᱱᱟ ᱡᱮ ᱵᱟᱜᱟᱱ ᱛᱟᱦᱮᱸ ᱞᱮᱱᱠᱷᱟᱱ ᱫᱚ ᱠᱷᱩᱵᱽ ᱵᱷᱟᱹᱞᱤ ᱦᱩᱭᱩᱜᱼᱟ ᱡᱮ ᱩᱢᱩᱞ ᱧᱟᱢᱚᱜᱼᱟ ᱩᱞ ᱵᱟᱜᱟᱱ ᱢᱟᱱᱮ ᱚᱱᱱᱟᱱᱚ ᱫᱟᱨᱮ ᱜᱮ ᱵᱟᱜᱟᱱ ᱛᱟᱦᱮᱸ ᱞᱮᱱᱠᱷᱟᱱ ᱚᱸᱰᱮ ᱠᱷᱚᱱ ᱡᱚ ᱧᱟᱢᱚᱜᱼᱟ ᱵᱟᱦᱟ ᱧᱟᱢᱚᱜᱼᱟ ᱥᱮ ᱚᱸᱰᱮ ᱠᱷᱚᱱ ᱟᱹᱠᱷᱨᱤᱧ ᱦᱚᱸ ᱜᱟᱱᱚᱜᱼᱟ ᱯᱷᱚᱞᱼᱰᱚᱞ ᱦᱩᱭᱩᱜᱼᱟ ᱚᱱᱟ ᱠᱚ ᱦᱩᱭᱩᱜ ᱠᱟᱱᱛᱮ ᱡᱮ ᱵᱟᱜᱟᱱ ᱩᱞ ᱵᱟᱜᱟᱱ ᱥᱮ ᱡᱮ ᱠᱚᱱᱳ ᱫᱟᱨᱮ ᱵᱟᱜᱟᱱ ᱜᱮ ᱛᱟᱦᱮᱸ ᱞᱮᱱᱠᱷᱟᱱ ᱠᱷᱩᱵ ᱵᱷᱟᱹᱜᱤᱭᱟ ᱡᱮ ᱩᱢᱩᱞ ᱛᱟᱦᱮᱱᱟ ᱥᱮ ᱠᱚᱥᱴᱚ ᱡᱮᱢᱚᱱ ᱟᱞᱚ ᱦᱩᱭᱩᱜ ᱢᱟ ᱚᱱᱟ ᱞᱮᱠᱟᱛᱮ